ᱠᱮᱱᱥᱟᱨ ᱦᱨᱤᱫ ᱨᱳᱜᱽ ᱞᱮᱠᱟᱱ ᱢᱟᱨᱟᱝ ᱟᱡᱟᱨ ᱨᱮᱱᱟᱝ ᱠᱤᱪᱷᱩ ᱢᱚᱡᱽ ᱤᱭᱟᱹ ᱢᱚᱡᱽ ᱢᱚᱡᱽ ᱱᱟᱯᱟᱭ ᱡᱟᱦᱟᱸᱭᱟᱜ ᱜᱮ ᱠᱮᱱᱥᱟᱨ ᱦᱩᱭᱩᱜ ᱟᱹᱱᱤᱡ ᱩᱱᱤ ᱫᱚ ᱥᱤᱴᱤ ᱥᱠᱮᱱ ᱨᱮ ᱤᱫᱤ ᱠᱟᱛᱮ ᱧᱮᱞ ᱦᱩᱭᱩᱜᱼᱟ ᱪᱷᱚᱵᱤ ᱠᱟᱛᱮ ᱡᱮ ᱚᱠᱟ ᱴᱷᱮᱱ ᱠᱮᱱᱥᱟᱨ ᱦᱩᱭ ᱠᱟᱱᱟ ᱚᱱᱟ ᱢᱚᱡᱽ ᱛᱮ ᱚᱱᱠᱟᱱᱟᱜ ᱡᱚᱱᱛᱨᱚᱯᱟᱛᱤ ᱱᱤᱭᱮᱜᱮ ᱩᱱᱤ ᱨᱟᱱ ᱵᱮᱥ ᱦᱚᱪᱚᱭᱮ ᱨᱮᱭᱟᱜ ᱵᱮᱵᱚᱥᱛᱷᱟ ᱥᱮ ᱱᱟᱣᱟ ᱤᱱᱡᱮᱠᱥᱮᱱ ᱢᱟᱫᱽᱫᱷᱚᱢ ᱛᱮ ᱯᱟ ᱴᱤ ᱦᱟᱣᱮᱫ ᱩᱱᱤ ᱡᱚᱢ ᱧᱩ ᱨᱮ ᱠᱤᱪᱷᱩ ᱠᱚᱱᱴᱨᱳᱞ ᱧᱚᱜ ᱟᱨ ᱢᱚᱡᱽ ᱱᱟᱯᱟᱭ ᱡᱚᱢᱟᱜ ᱠᱚ ᱮᱢᱟᱭ ᱠᱟᱛᱮ ᱛᱮᱜᱮ ᱦᱚᱲ ᱵᱟᱧᱪᱟᱣᱮ ᱟᱨ ᱜᱷᱟᱱᱮ ᱜᱷᱟᱱᱮ ᱮᱠᱥᱮᱨᱮ ᱦᱚᱸ ᱵᱟᱝ ᱩᱪᱤᱛᱟ ᱠᱮᱱᱥᱟᱨ ᱦᱚᱲ